ᱦᱮᱞᱳ ᱦᱮᱞᱳ ᱚ ᱟᱹᱞᱤᱧ ᱡᱩᱛᱟᱹᱫᱚᱨᱠᱟᱨ ᱟᱹᱞᱤᱧ ᱠᱟᱱ ᱛᱟᱦᱮᱱᱟ ᱪᱮᱫ ᱪᱮᱫ ᱡᱩᱛᱟᱹ ᱠᱚ ᱢᱮᱱᱟᱜᱼᱟ ᱪᱮᱫ ᱞᱮᱠᱟ ᱜᱚᱱᱚᱝ ᱠᱚ ᱱᱚᱝᱠᱟ ᱦᱚᱨᱚᱜ ᱵᱟᱲᱟ ᱞᱟᱹᱜᱤᱫ ᱟᱨ ᱜᱚᱱᱚᱝ ᱠᱚᱫᱚ ᱪᱮᱫ ᱞᱮᱠᱟ ᱚᱸᱻ ᱦᱮᱸ ᱦᱮᱸ ᱦᱮᱸ ᱛᱤᱱᱟᱹᱜ ᱜᱟᱱ ᱯᱟᱲᱟᱜᱼᱟ ᱱᱟᱭᱠᱤ ᱠᱚᱨᱮᱱᱟᱜ ᱦᱮᱸ ᱦᱮᱸ ᱥᱟᱭᱤᱡᱽ ᱠᱚᱫᱚ ᱢᱮᱴᱟᱨ ᱦᱟᱸᱜ ᱵᱟᱹᱪᱩᱜᱼᱟ ᱚᱸᱰᱮ ᱫᱚ ᱛᱤᱱᱟᱹᱜ ᱱᱚᱢᱵᱚᱨ ᱥᱟᱭᱤᱡᱽ ᱡᱮᱢᱚᱱ ᱚᱱᱟ ᱦᱤᱥᱟᱹᱵ ᱛᱮ ᱫᱟᱢ ᱠᱚ ᱤᱱᱠᱟᱹ ᱯᱟᱸᱪ ᱱᱟᱢᱵᱟᱨ ᱟᱪᱪᱷᱟ ᱦᱮᱸ ᱛᱚ ᱰᱤᱥᱠᱟᱣᱩᱱᱴ ᱠᱚᱢᱟ ᱦᱩᱭᱩᱜ ᱜᱮᱭᱟ ᱮᱱᱠᱷᱟᱱ ᱦᱚᱭᱛᱳ ᱦᱮᱸ ᱵᱟᱹᱞᱤᱧ ᱧᱮᱞ ᱞᱮᱠᱷᱟᱱ ᱵᱟᱹᱞᱤᱧ ᱠᱩᱥᱤᱭᱟᱜ ᱠᱷᱟᱱ ᱪᱤᱠᱟᱵᱤᱱ ᱟᱹᱵᱤᱱ ᱞᱟᱹᱭ ᱫᱟᱲᱮᱭᱟᱜᱼᱟ ᱦᱳᱭ ᱦᱳᱭ ᱦᱳᱭ